ᱥᱟᱛᱳᱭ ᱯᱳᱥ ᱯᱳᱥ ᱢᱮᱞᱟ ᱟᱨ ᱯᱱᱮᱨᱳᱭ ᱟᱜᱚᱥᱴ ᱥᱟᱫᱷᱤᱱᱚᱛᱟᱨ ᱫᱤᱵᱚᱥ ᱛᱮᱭᱤᱥᱮ ᱡᱟᱱᱩᱣᱟᱨᱤ ᱱᱮᱛᱟᱡᱤᱭᱟᱜ ᱡᱟᱱᱟᱢ ᱢᱟᱦᱟ ᱯᱚᱸᱪᱤᱥᱮ ᱵᱳᱭᱥᱟᱠᱷ ᱨᱚᱵᱤᱱᱫᱽᱨᱚᱱᱟᱛᱷ ᱴᱷᱟᱹᱠᱩᱨᱟᱜ ᱡᱚᱱᱢᱚ ᱫᱤᱱ ᱟᱨ ᱯᱟᱸᱪᱳᱭ ᱥᱮᱯᱴᱮᱢᱵᱚᱨ ᱥᱤᱠᱠᱷᱚᱠ ᱫᱤᱵᱚᱥ